ᱚᱣᱭᱟᱝ ᱨᱮᱭᱟᱜ ᱜᱚᱲᱦᱚᱞ ᱟᱨ ᱵᱚᱱᱚᱫᱚᱞ ᱵᱟᱵᱚᱫ ᱛᱮ ᱟᱵᱚᱣᱟᱜ ᱵᱩᱡᱷᱟᱹᱣ ᱨᱮᱭᱟᱜ ᱱᱟᱦᱟᱛ ᱫᱚ ᱟᱹᱰᱤ ᱜᱮ ᱯᱟᱞᱴᱟᱣ ᱟᱠᱟᱱᱟ ᱱᱟᱦᱟᱜ ᱫᱚ ᱥᱟᱬᱮᱥ ᱢᱟᱫᱷᱚᱢ ᱛᱮᱜᱮ ᱫᱤᱥᱚᱢ ᱨᱮ ᱱᱟᱣᱟ ᱱᱟᱣᱟ ᱯᱨᱚᱡᱩᱠᱛᱤ ᱦᱮᱡ ᱟᱠᱟᱱ ᱛᱮ ᱚᱱᱮᱠ ᱠᱤᱪᱷᱩ ᱯᱟᱞᱴᱟᱣ ᱟᱠᱟᱱᱟ ᱞᱟᱦᱟ ᱛᱮᱫᱚ ᱟᱵᱣᱟᱜ ᱨᱩᱭᱟᱹ ᱦᱟᱹᱥᱩ ᱨᱮ ᱡᱟᱦᱟᱸ ᱟᱸᱫᱷᱟ ᱯᱟᱹᱛᱭᱟᱣ ᱴᱟᱦᱮᱸ ᱠᱟᱱᱟ ᱱᱚᱣᱟ ᱟᱸᱫᱷᱟ ᱯᱟᱹᱛᱭᱟᱣ ᱫᱚ ᱥᱮ ᱟᱵᱚᱣᱟᱜ ᱡᱟᱦᱟᱸ ᱫᱟᱨᱮ ᱨᱮᱦᱮᱫ ᱨᱮᱱᱟᱜ ᱥᱮ ᱚᱝ ᱡᱷᱟᱲ ᱨᱮᱱᱟᱜ ᱡᱟᱦᱟᱸ ᱠᱟᱛᱷᱟ ᱠᱚ ᱛᱟᱦᱮᱸ ᱠᱟᱱᱟ ᱱᱮᱛᱟᱨ ᱫᱚ ᱚᱱᱮᱠᱴᱟᱜᱮ ᱯᱟᱞᱴᱟᱣ ᱟᱠᱟᱱᱟ ᱟᱵᱚᱫᱚ ᱱᱮᱛᱟᱨ ᱯᱨᱚᱡᱩᱠᱛᱤ ᱦᱮᱡ ᱥᱟᱶ ᱥᱟᱶᱛᱮ ᱱᱮᱛᱟᱨ ᱫᱚ ᱟᱵᱚᱣᱟᱜ ᱡᱟᱦᱟᱸ ᱰᱟᱠᱛᱟᱨᱤ ᱵᱮᱵᱥᱲᱛᱷᱟ ᱛᱟᱵᱚᱱ ᱱᱚᱣᱟ ᱵᱮᱵᱚᱥᱛᱷᱟ ᱠᱚᱫᱚ ᱚᱱᱮᱠᱴᱟᱜᱮ ᱯᱚᱨᱤᱵᱚᱨᱛᱱ ᱟᱠᱟᱱᱟ ᱟᱵᱚᱫᱚ ᱱᱟᱦᱟᱜ ᱫᱚ ᱚᱱᱮᱠᱴᱟ ᱜᱮ ᱰᱟᱠᱛᱟᱨᱤ ᱪᱮᱛᱟᱱ ᱨᱮᱵᱚᱱ ᱱᱤᱨᱵᱷᱚᱨ ᱟᱠᱟᱱᱟ ᱞᱟᱦᱟ ᱛᱮᱫᱚ ᱡᱮᱢᱚᱱ ᱫᱟᱨᱮ ᱨᱮᱱᱟᱜ ᱨᱮᱦᱮᱫ ᱥᱮ ᱫᱟᱨᱮ ᱪᱮᱛᱟᱱ ᱠᱚᱨᱮᱜᱮ ᱚᱱᱮᱠᱴᱟ ᱱᱤᱨᱵᱷᱚᱨ ᱵᱚᱱ ᱛᱟᱦᱮᱸ ᱠᱟᱱᱟ ᱢᱮᱱᱠᱷᱟᱱ ᱱᱟᱦᱟᱜ ᱫᱚ ᱚᱱᱟᱠᱚ ᱠᱷᱚᱱᱫᱚ ᱚᱱᱮᱠᱴᱟ ᱵᱚᱱ ᱩᱰᱩᱝ ᱦᱮᱡ ᱟᱠᱟᱱᱟ ᱟᱨ ᱦᱳᱭᱛᱳ ᱚᱱᱟ ᱦᱚᱛᱮᱡ ᱛᱮᱜᱮ ᱟᱵᱚᱣᱟᱜ ᱱᱮᱛᱟᱨ ᱫᱟᱨᱮ ᱨᱮᱱᱟᱜ ᱡᱟᱦᱟᱸ ᱡᱳᱨ ᱠᱚ ᱚᱱᱟ ᱡᱳᱨ ᱠᱚᱦᱚᱸ ᱵᱟᱹᱭ ᱵᱟᱹᱭᱛᱮ ᱪᱟᱵᱟ ᱤᱫᱤᱜ ᱠᱟᱱᱟ ᱠᱟᱨᱚᱱ ᱟᱵᱚ ᱫᱟᱨᱮ ᱵᱩᱨᱩ ᱠᱚ ᱯᱨᱚᱛᱤ ᱢᱟᱹᱱᱢᱤ ᱠᱚ ᱩᱱᱟᱹᱜ ᱵᱷᱚᱨᱥᱟ ᱵᱟᱝ ᱵᱚᱱ ᱫᱚᱦᱚᱭᱮᱫᱟ